ᱛᱮᱦᱮᱧ ᱢᱟᱲᱟᱝ ᱚᱠᱟᱨᱮ ᱜᱮᱥᱮᱢ ᱥᱮᱴᱮᱨ ᱟᱠᱟᱫᱼᱟ ᱚᱸᱰᱮ ᱫᱚ ᱛᱮᱦᱮᱧ ᱫᱚ ᱚᱱᱟ ᱡᱟᱭᱜᱟ ᱠᱷᱚᱱᱟᱜ ᱛᱮᱦᱮᱧ ᱡᱮᱢᱚᱱ ᱟᱞᱮ ᱮᱴᱟᱜ ᱡᱟᱭᱜᱟ ᱛᱮᱞᱮ ᱩᱪᱟᱹᱲ ᱟᱠᱟᱱᱟ ᱢᱟᱲᱟᱝ ᱡᱟᱦᱟᱸ ᱨᱮᱞᱮ ᱵᱚᱠᱤᱝ ᱞᱮᱜᱼᱟ ᱡᱮᱢᱚᱱ ᱚᱸᱰᱮ ᱠᱷᱚᱱ ᱫᱚ ᱟᱞᱚᱵᱤᱱ ᱟᱢ ᱟᱬᱜᱚ ᱠᱟᱜᱼᱟ ᱮᱴᱟᱜ ᱡᱟᱭᱜᱟ ᱛᱮ ᱟᱹᱵᱤᱱ ᱛᱮᱦᱮᱧ ᱱᱚᱣᱟ ᱟᱨ ᱮᱠ ᱠᱤᱞᱳᱢᱤᱴᱟᱨ ᱢᱟᱲᱟᱝ ᱞᱟᱦᱟᱨᱮ ᱢᱮᱱᱟᱜ ᱟᱠᱟᱫ ᱱᱟᱣᱟ ᱜᱮ ᱚᱲᱟᱜ ᱚᱸᱰᱮ ᱡᱮ ᱛᱮᱦᱮᱧ ᱫᱚ ᱚᱸᱰᱮ ᱟᱬᱜᱚ ᱥᱮᱴᱮᱨ ᱟᱞᱮᱵᱤᱱ ᱚᱱᱠᱟ ᱜᱮ ᱛᱮᱦᱮᱧ ᱡᱮᱢᱚᱱ ᱢᱟ ᱱᱚᱰᱮ ᱢᱮᱱᱟᱜ ᱟᱠᱟᱫ ᱞᱮ ᱚᱸᱰᱮ ᱫᱚ ᱵᱟᱠᱚ ᱨᱤᱥᱤᱵᱷ ᱮᱱᱟ ᱛᱚ ᱛᱮᱦᱮᱧ ᱦᱟᱰᱮ ᱟᱹᱞᱤᱧ ᱱᱚᱣᱟ ᱡᱮ ᱠᱚᱞ ᱠᱟᱛᱮᱫ ᱟᱹᱵᱤᱱ ᱞᱤᱧ ᱢᱮᱛᱟᱵᱤᱱ ᱠᱟᱱ ᱱᱚᱰᱮ ᱛᱮᱦᱮᱧ ᱫᱚ ᱟᱨ ᱱᱚᱣᱟ ᱵᱩᱠᱤᱝ ᱟᱠᱟᱱ ᱠᱮᱥ ᱛᱚ ᱱᱚᱰᱮ ᱟᱬᱜᱚ ᱠᱟᱜ ᱵᱤᱱ ᱚᱱᱟ ᱛᱤᱱᱟᱹᱜ ᱠᱷᱚᱨᱪᱟᱣᱟ ᱟᱨ ᱛᱤᱱᱟᱹᱜ ᱞᱤᱧ ᱵᱚᱠᱤᱝ ᱟᱠᱟᱫ ᱚᱱᱟ ᱠᱚ ᱛᱤᱱᱟᱹᱜ ᱡᱮᱢᱚᱱ ᱫᱚᱨᱠᱟᱨᱚᱜ ᱠᱟᱱᱟ ᱯᱚᱭᱥᱟ ᱠᱚ ᱟᱨ ᱚᱱᱟ ᱟᱬᱜᱚ ᱨᱮᱱᱟᱜ ᱠᱚᱣᱟ ᱱᱚᱰᱮ ᱟᱹᱞᱤᱧ ᱱᱟᱦᱟᱜ ᱞᱤᱧ ᱵᱮᱵᱚᱥᱛᱟ ᱱᱟᱦᱟᱜ ᱞᱤᱧ ᱮᱢᱚᱜᱼᱟ ᱚᱱᱟ ᱠᱚ ᱵᱩᱠᱤᱝ ᱨᱮᱱᱟᱜ ᱠᱚ ᱡᱚᱛᱚ ᱟᱨ ᱚᱸᱰᱮ ᱩᱪᱟᱹᱲ ᱟᱠᱟᱱ ᱴᱷᱮᱱ ᱜᱮ ᱡᱚᱛᱚᱣᱟᱜ ᱫᱚ ᱦᱩᱭᱩᱜᱼᱟ